ᱫᱟᱹᱲ ᱠᱟᱛᱮ ᱫᱚ ᱵᱮᱥ ᱜᱮ ᱵᱩᱡᱷᱟᱹᱜᱼᱟ ᱠᱮᱴᱮᱡ ᱜᱮ ᱵᱩᱡᱷᱟᱹᱜᱼᱟ ᱢᱮᱱ ᱞᱮᱠᱷᱟᱱ ᱫᱚ ᱚᱱᱟ ᱫᱚ ᱫᱟᱹᱲ ᱫᱚ ᱢᱤᱫᱴᱟᱝ ᱮᱠᱥᱟᱨᱥᱟᱭᱤᱡ ᱠᱟᱱᱟ ᱰᱮᱞᱤ ᱰᱮᱞᱤ ᱡᱩᱫᱤᱢ ᱫᱟᱹᱲᱟ ᱴᱷᱤᱠ ᱜᱮᱢ ᱵᱩᱡᱷᱟᱹᱣᱟ ᱟᱨ ᱢᱤᱫ ᱫᱤᱱ ᱵᱟᱨᱥᱤᱧ ᱡᱩᱫᱤᱢ ᱫᱟᱹᱲᱟ ᱫᱟᱹᱲ ᱠᱟᱛᱮ ᱟᱹᱰᱤᱜᱮ ᱞᱟᱸᱜᱟ ᱵᱩᱡᱷᱟᱹᱜᱼᱟ ᱟᱨ ᱟᱹᱞᱤᱧ ᱫᱚ ᱠᱚᱱᱴᱤᱱᱤᱭᱩ ᱥᱮᱛᱟᱜ ᱞᱤᱧ ᱫᱟᱹᱲᱟ ᱱᱚᱝᱠᱟᱞᱤᱧ ᱫᱟᱹᱲᱟ ᱠᱷᱟᱹᱞᱤ ᱫᱟᱹᱲ ᱯᱨᱮᱠᱴᱤᱥ ᱞᱟᱹᱜᱤᱫ ᱡᱟᱦᱟᱸ ᱞᱮᱠᱟ ᱟᱨ ᱯᱩᱠᱷᱨᱤ ᱨᱮ ᱯᱟᱭᱨᱟᱜ ᱡᱚᱡᱷᱚᱱ ᱦᱚᱲᱢᱚ ᱥᱟᱱᱟᱢ ᱜᱚᱴᱟ ᱦᱤᱞᱟᱹᱜᱼᱟ ᱚᱱᱠᱟ ᱜᱮ ᱫᱟᱹᱲ ᱨᱮᱦᱚᱸ ᱠᱤᱪᱷᱤ ᱦᱚᱲᱢᱚ ᱥᱟᱱᱟᱢ ᱜᱚᱴᱟ ᱦᱤᱞᱟᱹᱜ ᱛᱮ ᱯᱷᱨᱤ ᱵᱩᱡᱷᱟᱹᱜᱼᱟ ᱡᱚᱛᱚᱣᱟᱜ ᱛᱟᱵᱤᱱ ᱫᱟᱹᱲ ᱨᱮ ᱫᱟᱹᱲ ᱡᱚᱠᱷᱚᱱ ᱦᱤᱞᱟᱹᱜᱼᱟ ᱡᱚᱛᱚᱣᱟᱜ ᱮᱠᱥᱟᱨᱥᱟᱭᱤᱡ ᱟᱨ ᱥᱟᱨᱠᱩᱞᱟᱨᱚᱜᱼᱟ ᱮᱱᱠᱷᱟᱱ ᱫᱚ ᱦᱚᱲᱢᱚ ᱨᱮ ᱟᱹᱵᱤᱱ ᱟᱹᱰᱤ ᱪᱮᱦᱨᱟ ᱫᱟᱹᱲ ᱵᱟᱜᱟᱣ ᱠᱟᱛᱮ ᱦᱚᱸ ᱯᱷᱨᱤ ᱜᱮᱵᱤᱱ ᱵᱩᱡᱷᱟᱹᱣᱟ ᱞᱟᱜᱟᱜ ᱟᱹᱵᱤᱱ ᱠᱤᱪᱷᱩ ᱤᱭᱟᱹᱛᱮ ᱞᱟᱸᱜᱟ ᱤᱭᱟᱹ ᱠᱟᱛᱮ ᱢᱟᱱᱮ ᱱᱚᱝᱠᱟ ᱫᱤᱞ ᱫᱟᱲᱮ ᱠᱮᱴᱮᱡ ᱵᱤᱱ ᱵᱩᱡᱷᱟᱹᱣᱟ ᱡᱟᱦᱟᱱᱟᱜ ᱵᱤᱱ ᱥᱟᱵ ᱞᱮᱠᱷᱟᱱ ᱡᱚᱛᱚᱣᱟᱜ ᱵᱤᱱ ᱜᱚᱜ ᱫᱟᱲᱮᱭᱟᱜ ᱞᱮᱠᱟᱜᱮᱵᱤᱱ ᱵᱩᱡᱷᱟᱹᱣᱟ ᱢᱟᱱᱮ ᱦᱚᱲᱢᱚ ᱨᱮ ᱱᱚᱝᱠᱟ ᱠᱮᱴᱮᱡ ᱵᱩᱡᱷᱟᱹᱜᱼᱟ ᱡᱟᱦᱟᱸ ᱠᱤ ᱞᱟᱹᱭ ᱛᱮᱦᱚᱸ ᱵᱟᱭ ᱜᱟᱱᱚᱜᱼᱟ ᱡᱮᱢᱚᱱ ᱵᱟᱝ ᱫᱟᱲᱮᱭᱟᱜ ᱦᱚᱸ ᱡᱤᱱᱤᱥ ᱦᱚᱸ ᱡᱩᱫᱤ ᱵᱤᱱ ᱥᱟᱵ ᱟᱠᱟᱫ ᱠᱷᱟᱱ ᱫᱟᱲᱮᱭᱟᱜ ᱞᱮᱠᱟ ᱜᱮᱵᱤᱱ ᱵᱩᱡᱷᱟᱹᱣᱟ ᱰᱮᱞᱤ ᱰᱮᱞᱤ ᱡᱩᱫᱤ ᱱᱚᱝᱠᱟ ᱜᱮᱵᱤᱱ ᱮᱠᱥᱟᱨᱥᱟᱭᱤᱡᱟ ᱫᱟᱹᱲ ᱛᱮ ᱮᱱᱠᱷᱟᱱ ᱟᱹᱰᱤ ᱠᱮᱴᱮᱡ ᱱᱤᱯᱷᱩᱴ ᱜᱮᱵᱤᱱ ᱛᱟᱦᱮᱱᱟ ᱡᱟᱦᱟᱱᱟᱜ ᱟᱡᱟᱨ ᱵᱮᱢᱟᱨ ᱠᱚᱦᱚᱸ ᱵᱟᱭ ᱮᱴᱟᱠ ᱫᱟᱲᱮᱭᱟᱵᱤᱱᱟ ᱟᱨ ᱥᱚᱡᱷᱮ ᱫᱟᱹᱲ ᱠᱟᱛᱮ ᱜᱮᱭᱟᱨ ᱟᱨ ᱦᱟᱱᱛᱮ ᱱᱟᱛᱮ ᱫᱟᱹᱲ ᱫᱚ ᱚᱱᱟ ᱵᱮᱱ ᱛᱟᱨᱟ ᱫᱟᱹᱲ ᱫᱚ ᱚᱱᱟ ᱫᱚ ᱚᱱᱟ ᱵᱷᱮᱜᱟᱨ ᱢᱟᱱᱮ ᱚᱱᱟ ᱯᱟᱸᱡᱨᱟ ᱠᱚ ᱡᱟᱦᱟᱸ ᱥᱮᱫ ᱵᱷᱤᱛᱨᱤ ᱵᱟᱦᱨᱮ ᱵᱟᱝ ᱦᱤᱞᱟᱹᱣ ᱥᱮᱴᱮᱨᱚᱜ ᱞᱮᱠᱟᱱ ᱡᱟᱭᱜᱟ ᱨᱮᱦᱚᱸ ᱠᱚᱪᱮ ᱠᱚᱪᱮ ᱵᱚᱱ ᱫᱟᱹᱲ ᱞᱮᱠᱷᱟᱱ ᱫᱚ ᱦᱤᱞᱟᱹᱣ ᱥᱮᱴᱮᱨᱚᱜᱼᱟ ᱮᱱᱠᱷᱟᱱ ᱫᱚ ᱚᱱᱟ ᱡᱟᱦᱟᱸ ᱥᱮᱫ ᱢᱟᱭᱟᱢ ᱵᱟᱭ ᱦᱟᱱᱛᱮ ᱱᱟᱛᱮ ᱫᱟᱲᱮᱭᱟᱜᱼᱟ ᱮᱱᱴᱷᱮᱱ ᱚᱱᱛᱮ ᱠᱚᱦᱚᱸ ᱤᱭᱟᱹ ᱞᱮᱱ ᱠᱷᱟᱱ ᱫᱚ ᱚᱱᱠᱟ ᱜᱮ ᱦᱟᱱᱛᱮ ᱱᱟᱛᱮ ᱵᱤᱱ ᱫᱟᱹᱲ ᱞᱮᱠᱷᱟᱱ ᱫᱚ ᱫᱟᱹᱲ ᱥᱮᱴᱮᱨ ᱫᱟᱲᱮᱭᱟᱜᱼᱟ